ᱦᱮᱞᱳ ᱜᱚᱢᱠᱮ ᱥᱟᱨᱵᱷᱤᱥ ᱥᱮᱱᱴᱟᱨ ᱠᱷᱚᱱ ᱵᱤᱱ ᱞᱟᱹᱭᱮᱜ ᱟᱥᱮ ᱚᱻ ᱦᱚᱸ ᱚᱱᱟ ᱟᱯᱟᱪᱤ ᱜᱮ ᱦᱟᱛᱟᱣ ᱠᱚᱜ ᱫᱚ ᱦᱩᱱᱟᱹᱝ ᱱᱟᱣᱟ ᱢᱚᱰᱮᱞ ᱰᱚᱵᱚᱞ ᱰᱤᱥ ᱵᱟᱞᱟ ᱚᱻ ᱟᱫᱚ ᱪᱮᱫ ᱞᱮᱠᱟ ᱫᱟᱢ ᱠᱚ ᱯᱟᱲᱟᱜᱼᱟ ᱚᱻ ᱦᱚᱻ ᱟᱨ ᱚᱱᱟ ᱵᱞᱩ ᱠᱟᱞᱟᱨ ᱢᱮᱱᱟᱜ ᱟᱥᱮ ᱵᱟᱝ ᱵᱞᱩ ᱦᱮᱸ ᱦᱳᱭ ᱟᱨ ᱡᱩᱫᱤ ᱟᱹᱞᱤᱧ ᱯᱚᱸᱪᱟᱥ ᱦᱟᱡᱟᱨ ᱴᱟᱠᱟ ᱞᱤᱧ ᱮᱢᱟ ᱢᱮᱱᱠᱷᱟᱱ ᱟᱹᱞᱤᱧᱟᱹᱜ ᱮᱹᱠ ᱥᱟᱞ ᱨᱮ ᱛᱤᱱᱟᱹᱜ ᱜᱟᱱ ᱠᱟᱛᱮ ᱯᱟᱲᱟᱜᱼᱟ ᱦᱳᱭ ᱛᱚ ᱚᱱᱟᱜᱮ ᱦᱟᱛᱟᱣ ᱥᱟᱱᱟ ᱠᱟᱱ ᱛᱟᱦᱮᱱᱟ ᱟᱫᱚ ᱵᱞᱩ ᱠᱟᱞᱟᱨ ᱠᱚ ᱢᱮᱱᱟᱜ ᱜᱮᱭᱟ ᱥᱮ ᱟᱹᱵᱤᱱᱟᱜ ᱥᱳᱨᱩᱢ ᱨᱮ ᱦᱳᱭ ᱟᱨ ᱦᱳᱭ ᱟᱨ ᱤᱭᱟᱹ ᱠᱚ ᱥᱟᱨᱵᱷᱤᱥᱤᱝ ᱠᱚᱫᱚ ᱪᱮᱫ ᱞᱮᱠᱟ ᱛᱤᱱᱟᱹᱜ ᱯᱷᱨᱤ ᱯᱷᱨᱤ ᱥᱟᱨᱵᱷᱤᱥᱤᱝ ᱛᱤᱱᱟᱹᱜ ᱦᱚᱸ ᱦᱳᱭ ᱛᱚ ᱦᱳᱭ ᱚᱱᱟ ᱜᱮ ᱯᱷᱨᱤ ᱥᱟᱨᱵᱷᱤᱥᱤᱝ ᱠᱚ ᱧᱟᱢᱚᱜ ᱠᱷᱟᱱ ᱫᱚ ᱱᱟᱯᱟᱭ ᱠᱟᱛᱷᱟ ᱜᱮ ᱟᱨ ᱢᱟᱭᱞᱮᱡᱽ ᱫᱚ ᱛᱤᱱᱟᱹᱜ ᱜᱟᱱᱮ ᱮᱢᱟ ᱚᱱᱠᱟ ᱦᱮᱸ ᱤᱱᱥᱩᱨᱮᱱᱥ ᱠᱚᱫᱚ ᱛᱤᱱᱟᱹᱜ ᱫᱤᱱ ᱨᱮ ᱦᱤᱡᱩᱜᱼᱟ ᱚᱱᱠᱟ ᱱᱚᱢᱵᱚᱨ ᱯᱞᱮᱴ ᱠᱚ ᱦᱮᱸ ᱮᱱᱠᱷᱟᱱ ᱱᱟᱯᱟᱭ ᱠᱟᱛᱷᱟ ᱠᱟᱱ ᱜᱮᱭᱟ ᱮᱹᱠ ᱥᱚᱯᱛᱟ ᱜᱟᱱ ᱵᱷᱤᱛᱤᱨ ᱨᱮ ᱦᱩᱭᱩᱜ ᱠᱷᱟᱱᱢᱟ ᱟᱨ ᱪᱮᱫ ᱪᱮᱫ ᱚᱱᱟ ᱰᱚᱠᱚᱢᱮᱴᱥ ᱠᱚ ᱞᱟᱜᱟᱜᱼᱟ ᱦᱮᱸ ᱦᱳᱭ ᱦᱳᱭ ᱚᱱᱟ ᱜᱮ ᱜᱟᱯᱟ ᱛᱚᱵᱮ ᱛᱤᱨᱮ ᱚᱱᱠᱟ ᱫᱚ ᱱᱟᱦᱟᱜ ᱥᱳᱨᱩᱢ ᱟᱹᱵᱤᱱ ᱵᱤᱱ ᱡᱷᱤᱡᱟ ᱦᱚᱸ ᱟᱜᱮ ᱪᱟᱞᱟᱜ ᱦᱩᱭᱩᱜ ᱦᱟᱜ ᱛᱚ ᱤᱱᱠᱟᱹ ᱱᱚ ᱫᱚᱥ ᱵᱟᱡᱮ ᱥᱮᱫ ᱥᱮᱴᱮᱨᱚᱜ ᱦᱩᱭᱩᱜᱼᱟ ᱦᱟᱸᱜ ᱦᱮᱸ ᱟᱨ ᱚᱱᱮ ᱚᱱᱠᱟ ᱜᱚᱢᱠᱮ ᱛᱚᱵᱮ ᱴᱷᱤᱠ ᱜᱮᱭᱟ ᱱᱟᱦᱟᱜ ᱜᱟᱯᱟ ᱫᱚᱥ ᱵᱟᱡᱮ ᱥᱮᱫ ᱥᱮᱴᱮᱨᱚᱜ ᱦᱩᱭᱩᱜᱼᱟ ᱛᱚᱵᱮ ᱦᱮᱸ ᱴᱷᱤᱠ ᱜᱮᱭᱟ ᱛᱚᱵᱮ ᱦᱮᱸ